ᱟᱞᱮ ᱥᱮᱫ ᱨᱮᱭᱟᱜ ᱵᱤᱨᱤᱫᱽ ᱫᱚ ᱦᱩᱭᱱᱟ ᱡᱟᱢᱥᱮᱫᱽᱯᱩᱨ ᱮᱨᱤᱭᱟ ᱡᱟᱦᱟᱸ ᱞᱮᱠᱟ ᱚᱱᱟ ᱮᱨᱤᱭᱟ ᱨᱮᱫᱚ ᱢᱟᱱᱮ ᱢᱮᱬᱦᱮᱫ ᱛᱮᱠᱚ ᱵᱮᱱᱟᱣᱟ ᱡᱟᱦᱟᱸ ᱞᱮᱠᱟ ᱥᱟᱹᱵᱽᱤᱲ ᱠᱚᱵᱚᱱ ᱵᱮᱱᱟᱣᱟ ᱫᱟᱛᱨᱚᱢ ᱵᱚᱱ ᱵᱮᱱᱟᱣᱟ ᱟᱨ ᱟᱦᱟᱨ ᱡᱟᱸᱜᱟ ᱠᱩᱲᱤ ᱠᱚ ᱵᱮᱱᱟᱣᱟ ᱟᱨ ᱚᱱᱟ ᱫᱚ ᱡᱟᱦᱟᱸ ᱛᱤᱱᱟᱹᱜ ᱜᱮ ᱟᱵᱚ ᱵᱚᱱ ᱤᱭᱩᱡᱟ ᱚᱲᱟᱜ ᱨᱮ ᱵᱷᱮᱱᱴ ᱴᱷᱮᱱ ᱠᱷᱚᱱ ᱦᱩᱭᱱᱟ ᱥᱮ ᱫᱟᱛᱨᱚᱢ ᱜᱮ ᱦᱩᱭᱱᱟ ᱥᱮ ᱥᱟᱹᱵᱽᱲᱤ ᱜᱮ ᱦᱩᱭᱱᱟ ᱚᱱᱟ ᱫᱚ ᱡᱚᱛᱚ ᱜᱮ ᱞᱳᱦᱟ ᱡᱤᱱᱤᱥᱛᱮ ᱵᱮᱱᱟᱣᱟ ᱟᱠᱟᱱᱟ ᱚᱱᱟ ᱫᱚ ᱡᱚᱛᱚ ᱡᱟᱢᱥᱮᱫᱽᱯᱩᱨ ᱨᱮ ᱛᱮᱭᱟᱨᱚᱜᱼᱟ ᱟᱨ ᱡᱟᱢᱥᱮᱫᱽᱯᱩᱨ ᱫᱚ ᱟᱹᱰᱤ ᱢᱟᱨᱟᱝ ᱮᱨᱤᱭᱟ ᱨᱮᱱᱟᱜ ᱵᱤᱨᱤᱫᱽ ᱢᱟᱱᱮ ᱤᱱᱰᱟᱥᱴᱨᱤ ᱢᱮᱱᱟᱜᱼᱟ ᱡᱟᱦᱟᱸ ᱫᱚ ᱩᱱᱟᱹᱜ ᱰᱷᱮᱹᱨ ᱡᱤᱱᱤᱥᱮ ᱛᱮᱭᱟᱨᱟ ᱟᱨ ᱟᱞᱮ ᱥᱮᱫᱟᱜ ᱤᱭᱟᱹ ᱫᱚ ᱵᱩᱨᱩ ᱫᱤᱥᱚᱢ ᱠᱟᱱᱟ ᱛᱚ ᱚᱱᱟ ᱦᱚᱛᱮ ᱛᱮ ᱡᱟᱦᱟᱸ ᱞᱮᱠᱟ ᱡᱟᱹᱫᱩᱜᱚᱲᱟ ᱦᱩᱭᱱᱟ ᱡᱟᱹᱫᱩᱜᱚᱲᱟ ᱫᱚ ᱤᱭᱩᱨᱮᱱᱤᱭᱟᱢ ᱚᱰᱳᱠᱚᱜᱼᱟ ᱟᱨ ᱚᱱᱟ ᱤᱭᱩᱨᱮᱱᱤᱭᱟᱢ ᱛᱮᱫᱚ ᱟᱹᱰᱤ ᱥᱮᱬᱟ ᱥᱮᱬᱟ ᱢᱟᱱᱮ ᱵᱤᱥᱟᱠᱛᱚ ᱡᱤᱱᱤᱥ ᱡᱟᱦᱟᱸ ᱞᱮᱠᱟ ᱵᱟᱹᱨᱩᱫᱽ ᱠᱚᱠᱚ ᱵᱮᱱᱟᱣᱟ ᱟᱨ ᱠᱟᱹᱨᱵᱤᱨᱤᱫ ᱫᱚ ᱦᱩᱭᱱᱟ ᱡᱟᱦᱟᱸ ᱞᱮᱠᱟ ᱡᱚᱱᱚᱜ ᱟᱨ ᱟᱞᱮ ᱥᱮᱫ ᱫᱚ ᱚᱲᱟᱜ ᱦᱚᱸ ᱚᱱᱟ ᱤᱭᱟᱹ ᱛᱮᱜᱮ ᱞᱮ ᱵᱮᱱᱟᱣ ᱟᱞᱮ